ᱡᱚᱦᱟᱨ ᱜᱮ ᱡᱮ ᱤᱧ ᱞᱟᱦᱟᱨᱮ ᱯᱚᱨᱚᱴᱟᱧ ᱚᱰᱟᱨ ᱞᱮᱫᱟ ᱛᱚ ᱚᱱᱟ ᱯᱚᱨᱚᱴᱟ ᱡᱚᱢ ᱠᱟᱛᱮᱫ ᱤᱧ ᱟᱹᱰᱤ ᱢᱚᱸᱡᱽ ᱜᱤᱧ ᱟᱹᱭᱠᱟᱹᱣ ᱠᱮᱫᱟ ᱛᱚ ᱚᱱᱟ ᱯᱚᱨᱚᱴᱟ ᱢᱟ ᱛᱟᱦᱮᱱ ᱠᱟᱱ ᱜᱮ ᱚᱱᱟ ᱥᱟᱶᱛᱮ ᱪᱤᱠᱮᱱ ᱯᱚᱠᱚᱲᱟ ᱟᱨ ᱪᱟᱣᱢᱤᱱ ᱯᱮ ᱵᱷᱮᱡᱟ ᱜᱚᱫ ᱠᱟᱜᱼᱟ